ᱦᱮᱸ ᱰᱟᱠᱛᱟᱨ ᱵᱟᱵᱩᱢ ᱞᱟᱹᱭ ᱮᱫᱟ ᱛᱚ

ᱟᱪᱪᱷᱟ ᱤᱧᱤᱡ ᱯᱮᱥᱮᱱᱴ ᱡᱟᱦᱟᱸᱭ ᱱᱚᱰᱮ ᱜᱩᱨ ᱟᱠᱟᱱᱟᱭ ᱦᱚᱥᱯᱤᱴᱟᱞ ᱨᱮ ᱟᱪᱪᱷᱟ ᱩᱱᱤ ᱤᱫᱤ ᱨᱮᱱᱟᱜ ᱵᱚᱱᱫᱳ ᱵᱚᱥᱛᱚ ᱠᱚᱨᱟᱣ ᱢᱮ ᱟᱨᱠᱤ ᱯᱮᱥᱮᱱᱴ ᱟᱜ ᱧᱩᱛᱩᱢ ᱫᱚ ᱦᱩᱭᱩᱜ ᱠᱟᱱᱟ ᱚᱭ ᱚᱢᱚᱞ ᱢᱟᱱᱰᱤ ᱚ ᱟᱨ ᱞᱤᱧ ᱞᱟᱹᱭᱮᱫ ᱛᱟᱦᱮᱱᱟ ᱢᱳᱴᱟ ᱢᱩᱴᱤ ᱩᱱᱤᱭᱟᱜ ᱥᱟᱨᱴᱤᱯᱷᱤᱠᱮᱴ ᱠᱚᱫᱚ ᱛᱤᱥ ᱠᱚᱛᱮ ᱧᱟᱢᱚᱜᱼᱟ ᱱᱚᱰᱮ ᱫᱚ ᱚᱱᱟ ᱥᱟᱨᱴᱤᱯᱷᱤᱠᱮᱴ ᱵᱟᱝ ᱠᱟᱛᱮ ᱫᱚ ᱚᱲᱟᱜ ᱫᱚᱞᱤᱧ ᱤᱫᱤ ᱫᱟᱲᱮ ᱟᱭᱟ ᱛᱚ ᱥᱮ ᱪᱮᱫ ᱦᱮᱸ ᱚᱱᱟ ᱫᱚ ᱞᱟᱜᱟᱜ ᱜᱮᱭᱟ ᱚᱱᱟ ᱫᱚᱞᱤᱧ ᱤᱫᱤᱭᱟ ᱚᱱᱟ ᱜᱮᱞᱤᱧ ᱞᱟᱹᱭᱮᱫᱟ ᱟᱨ ᱵᱟᱠᱷᱟᱡ ᱫᱚ ᱚᱥᱩᱵᱤᱫᱟ ᱢᱮᱱᱟᱜᱼᱟ ᱛᱟᱭᱚᱢ ᱫᱟᱨᱟᱢ ᱛᱮ ᱩᱱᱤᱭᱟᱜ ᱠᱟᱹᱢᱤ ᱠᱚ ᱵᱩᱦᱩ ᱠᱤᱪᱷᱩ ᱠᱚᱨᱟᱣ ᱦᱩᱭᱩᱜ ᱟᱛᱚ ᱟᱨ ᱩᱱᱤᱭᱟᱜ ᱥᱟᱨᱴᱤᱯᱷᱤᱠᱮᱴ ᱵᱟᱝ ᱛᱟᱦᱮᱸᱞᱮᱱ ᱠᱷᱟᱱ ᱛᱚ ᱠᱟᱹᱢᱤ ᱛᱚ ᱟᱨ ᱵᱟᱝ ᱜᱟᱱᱚᱜᱼᱟ ᱚᱱᱟ ᱢᱟ ᱦᱮᱸ ᱜᱮ ᱵᱟᱠᱷᱟᱡ ᱦᱩᱭᱩᱜ ᱠᱟᱱᱟ ᱟᱵᱚᱭᱟᱜ ᱥᱟᱶᱛᱟ ᱨᱮᱢᱟ ᱟᱹᱰᱤ ᱨᱚᱠᱚᱢ ᱠᱟᱹᱢᱤ ᱢᱮᱱᱟᱜᱼᱟ ᱞᱚᱜᱚᱱ ᱵᱟᱞᱤᱧ ᱤᱫᱤ ᱛᱮᱦᱚᱸ ᱦᱟᱰᱮ ᱠᱟᱹᱢᱤ ᱵᱟᱝ ᱜᱟᱱᱚᱜᱼᱟ ᱚᱱᱟ ᱞᱟᱹᱜᱤᱫ ᱛᱤᱞᱤᱧ ᱞᱟᱹᱭᱮᱫᱟ ᱥᱟᱨᱴᱤᱯᱷᱤᱠᱮᱴ ᱡᱟᱦᱟᱸ ᱛᱤᱱᱟᱜ ᱞᱚᱜᱚᱱ ᱵᱤᱱ ᱮᱢᱟ ᱞᱤᱧᱟᱹ ᱩᱱᱟᱜ ᱵᱷᱟᱹᱜᱤᱜᱼᱟ ᱦᱮᱸ ᱜᱚᱝᱠᱮ ᱢᱟ ᱛᱟᱦᱚᱞᱮ ᱟᱫᱚ ᱛᱟᱦᱚᱞᱮ ᱡᱮᱦᱮᱛᱩ ᱵᱮᱱ ᱞᱟᱹᱭ ᱠᱮᱫᱟ ᱞᱚᱜᱚᱱ ᱡᱟᱦᱟᱸ ᱛᱤᱱᱟᱜ ᱵᱤᱱ ᱠᱚᱨᱟᱣ ᱫᱟᱲᱮᱭᱟᱜ ᱩᱱᱟᱹᱜ ᱱᱟᱯᱟᱭᱚᱜᱼᱟ ᱛᱟᱦᱚᱞᱮ ᱡᱚᱦᱟᱨ ᱜᱮ ᱢᱟ